ᱫᱤᱫᱤ ᱱᱚᱣᱟ ᱢᱩᱠᱩᱴᱢᱩᱱᱤ ᱰᱮᱢ ᱥᱮ ᱱᱚᱣᱟ ᱜᱚᱲᱟᱵᱟᱹᱲᱤ ᱰᱮᱢ ᱫᱚ ᱩᱸ ᱛᱤᱥᱨᱮᱠᱚ ᱛᱚᱞ ᱞᱮᱫᱟ ᱚ ᱟᱨ ᱪᱮᱫ ᱠᱷᱟᱹᱛᱤᱨ ᱛᱮ ᱛᱚᱞ ᱞᱮᱫᱟ ᱠᱚ ᱦᱩᱸ

ᱦᱚᱭ ᱦᱚᱭ

ᱦᱮᱸ ᱛᱚᱞ ᱠᱟᱛᱮ ᱟᱹᱰᱤ ᱱᱟᱯᱟᱭ ᱜᱮ ᱥᱚᱨᱠᱟᱨ ᱠᱟᱹᱢᱤ ᱟᱠᱟᱫᱟᱭ ᱟᱨ ᱱᱚᱸᱰᱮ ᱦᱮᱡ ᱠᱟᱛᱮ ᱟᱹᱰᱤ ᱢᱚᱸᱡᱽ ᱜᱮ ᱥᱮ ᱨᱟ ᱥᱠᱟ ᱜᱮᱧ ᱟ ᱭᱠᱟ ᱣᱮᱫᱟ ᱤᱧᱦᱚᱸ ᱟᱨ ᱱᱚᱸᱰᱮᱱ ᱡᱟᱦᱟᱸ ᱢᱟᱱᱮ ᱛᱟᱦᱮᱱ ᱡᱟᱭᱜᱟ ᱠᱚ ᱧᱟᱢᱚᱜ ᱜᱮᱭᱟ

ᱚ ᱱᱚᱜᱼᱚᱭ ᱡᱟᱦᱟᱸ ᱦᱚᱸᱜᱼᱚᱭ ᱫᱟᱜ ᱛᱟᱞᱟᱨᱮ ᱱᱟ ᱣᱠᱟ ᱱᱚᱣᱟ ᱫᱮᱜ ᱮᱸ ᱱᱚᱣᱟ ᱱᱟ ᱣᱠᱟ ᱨᱮ ᱫᱮᱡ ᱞᱟ ᱜᱤᱫ ᱴᱟᱠᱟ ᱯᱩᱭᱥᱟᱹ ᱠᱚ ᱞᱟᱜᱟᱜ ᱜᱮᱭᱟ ᱚᱻ ᱟᱫᱚ ᱛᱤᱱᱟ ᱜ ᱠᱟᱛᱮᱫ ᱞᱟᱜᱟᱜ ᱜᱮᱭᱟ ᱚᱻ

ᱦᱮᱸ ᱠᱩᱞᱤ ᱛᱮᱱᱟᱜ ᱢᱟ ᱢᱮᱱᱟᱜ ᱜᱮᱭᱟ ᱤᱭᱟ ᱟᱨ ᱱᱚᱣᱟᱸ ᱱᱚᱣᱟ ᱢᱟᱱᱮ ᱱᱚᱣᱟ

ᱚᱱᱟᱫᱚ ᱱᱚᱣᱟ ᱤᱭᱟ ᱱᱚᱣᱟ ᱯᱟᱲ ᱠᱷᱚᱱ ᱦᱟᱱᱟ ᱯᱟᱲᱨᱮ ᱪᱟᱞᱟᱣ ᱢᱟᱱᱮᱜᱮ ᱧᱟᱢᱚᱜ ᱟ ᱚᱱᱟ ᱰᱤᱭᱟᱨ ᱯᱟᱨᱠ ᱫᱚ ᱥᱮ ᱚᱸᱰᱮ ᱠᱷᱚᱱ ᱟᱨᱦᱚᱸ ᱥᱟᱝᱜᱤᱧ ᱨᱮ ᱢᱮᱱᱟᱜ ᱟ

ᱛᱟᱦᱚᱞᱮ ᱱᱚᱸᱰᱮ ᱢᱟ ᱟᱹᱰᱤ ᱥᱟᱸᱜᱤᱧ ᱥᱟᱸᱜᱤᱧ ᱦᱚᱲ ᱦᱚᱠᱚ ᱦᱤᱡᱩᱜ ᱜᱮᱭᱟ ᱵᱟᱝ ᱦᱚᱭ ᱦᱚᱭ ᱦᱳᱭ ᱟᱹᱞᱤᱧ ᱦᱚᱸ ᱱᱚᱜᱼᱚᱭ ᱱᱤᱭᱟ ᱵᱟᱨ ᱜᱮ ᱱᱚᱜᱼᱚᱭ ᱯᱳᱭᱞᱳ ᱞᱤᱧ ᱦᱮᱡ ᱮᱱᱟ ᱟᱹᱰᱤ ᱢᱚᱸᱡ ᱟ ᱰᱤ ᱨᱟ ᱥᱠᱟ ᱜᱮᱞᱤᱧ ᱟᱭᱠᱟ ᱣ ᱠᱮᱫᱟ ᱦᱮᱸ ᱟᱨᱦᱚᱸᱞᱤᱧ ᱦᱤᱡᱩᱜ ᱟ ᱜᱟᱛᱮ ᱠᱚ ᱟᱹᱜᱩ ᱠᱟᱛᱮᱫ ᱟᱪᱪᱷᱟ ᱢᱟ ᱛᱟᱦᱚᱞᱮ ᱛᱮᱦᱮᱧ ᱫᱚ ᱱᱤᱱᱠᱟ ᱜᱮ ᱵᱮᱲᱟ ᱠᱚᱭ ᱰᱩᱵᱩᱡᱚᱜ ᱠᱟᱱᱟ ᱛᱮᱦᱮᱧ ᱫᱚᱞᱮ ᱚᱲᱟᱜ ᱛᱮᱞᱮ ᱨᱩᱣᱟᱹᱲᱟ ᱟᱨᱦᱚᱸ ᱦᱮᱡ ᱞᱮᱱᱠᱷᱟᱱ ᱱᱚᱝᱠᱟ ᱜᱮ ᱧᱟᱯᱟᱢ ᱦᱩᱭᱩᱜᱼᱢᱟ ᱢᱟ ᱛᱟᱦᱚᱞᱮ ᱛᱮᱦᱮᱧ ᱫᱚ ᱱᱚᱝᱠᱟ ᱜᱮ